ᱦᱮᱸ ᱦᱮᱞᱳ ᱜᱚᱢᱠᱮ ᱟᱵᱮᱱᱟᱜ ᱫᱚ ᱜᱟᱹᱰᱤ ᱢᱮᱱᱟᱜᱼᱟ ᱛᱚ ᱟᱫᱚ ᱟᱞᱮ ᱢᱤᱫ ᱡᱟᱭᱜᱟ ᱪᱟᱞᱟᱜ ᱵᱩᱡᱷᱟᱹᱣᱮᱫ ᱞᱮᱭᱟ ᱚᱱᱟ ᱵᱚᱨᱟᱵᱤᱫᱟᱹ ᱰᱮᱢ ᱟᱫᱚ ᱟᱹᱵᱤᱱᱟᱜ ᱜᱟᱹᱰᱤ ᱢᱮᱱᱟᱜᱼᱟ ᱛᱤᱱᱟᱹᱜ ᱵᱷᱟᱲᱟ ᱵᱮᱱ ᱦᱟᱛᱟᱣᱟ ᱚᱱᱟ ᱵᱮᱱ ᱞᱟᱹᱭ ᱞᱮᱠᱛᱷᱟᱡ ᱵᱷᱟᱞᱮ ᱜᱟᱱ ᱠᱚᱜᱼᱟ ᱟᱨ ᱟᱹᱵᱤᱱᱟᱜ ᱚᱱᱟ ᱛᱤᱱᱟᱹᱜ ᱦᱚᱲ ᱨᱮᱭᱟᱜ ᱠᱮᱯᱟᱥᱤᱴᱤ ᱜᱟᱹᱰᱤ ᱠᱟᱱ ᱛᱟᱵᱮᱱᱟ ᱥᱤᱴ ᱠᱚ ᱚᱱᱟ ᱠᱚᱵᱮᱱ ᱞᱟᱹᱭ ᱞᱮᱠᱷᱟᱡ ᱵᱷᱟᱞᱮᱜᱼᱟ ᱟᱨ ᱥᱚᱢᱯᱩᱨᱱᱚ ᱯᱚᱭᱥᱟ ᱫᱚ ᱦᱳᱭᱛᱳ ᱛᱮᱦᱮᱧ ᱫᱚ ᱵᱟᱝᱞᱮ ᱮᱢ ᱫᱟᱲᱮᱭᱟᱵᱮᱱᱟ ᱟᱨ ᱚᱱᱟ ᱫᱚ ᱦᱮᱡ ᱨᱩᱣᱟᱹᱲ ᱠᱟᱛᱮ ᱜᱮ ᱱᱟᱦᱟᱜ ᱯᱚᱭᱥᱟ ᱫᱚᱞᱮ ᱮᱢᱟ ᱵᱮᱱᱟ ᱛᱚᱵᱮ ᱟᱞᱮ ᱵᱟᱵᱮᱱ ᱧᱮᱞ ᱪᱮᱫ ᱞᱮᱱᱠᱷᱟᱱ ᱵᱟᱹᱲᱤᱡ ᱵᱟᱲᱟ ᱞᱮᱱᱠᱷᱟᱱ ᱟᱫᱚ ᱮᱴᱟᱜ ᱜᱟᱹᱲᱤ ᱠᱚᱛᱮ ᱦᱚᱸᱞᱮ ᱪᱟᱞᱟᱜᱼᱟ ᱩᱱᱫᱚ ᱦᱮᱸ ᱟᱞᱮ ᱪᱮᱫ ᱦᱚᱸ ᱵᱟᱝ ᱟᱞᱮ ᱤᱫᱤ ᱟᱹᱜᱩ ᱞᱮᱵᱮᱱ ᱟᱨ ᱟᱞᱮ ᱫᱚ ᱦᱮᱡ ᱠᱟᱛᱮ ᱯᱚᱭᱥᱟ ᱞᱮ ᱮᱢᱟ ᱵᱮᱱᱟ

ᱚᱱᱠᱟ ᱫᱚ ᱟᱞᱚᱵᱮᱱ ᱞᱟᱹᱭᱟ ᱟᱵᱮᱱᱟᱜ ᱫᱚ ᱦᱳᱭᱛᱳ ᱚᱸᱰᱮ ᱫᱚ ᱧᱮᱞ ᱠᱟᱱᱟ ᱵᱟᱹᱲᱛᱤ ᱞᱟᱹᱭ ᱞᱮᱠᱷᱟᱱ ᱟᱞᱮ ᱦᱚᱸ ᱩᱱᱟᱹᱜ ᱫᱚ ᱵᱷᱟᱲᱟ ᱫᱚ ᱦᱳᱭᱛᱳ ᱵᱟᱞᱮ ᱮᱢ ᱫᱟᱲᱮᱭᱟᱜᱼᱟ ᱱᱟᱡᱽᱡᱷᱚ ᱵᱷᱟᱲᱟ ᱜᱮ ᱞᱟᱹᱭ ᱵᱮᱱ ᱟᱨᱚ ᱚᱱᱮᱠ ᱚᱱᱮᱠ ᱥᱮᱱ ᱦᱚᱲ ᱠᱚ ᱥᱮᱱ ᱦᱤᱡᱩᱜ ᱠᱟᱱᱟ ᱥᱮ ᱚᱱᱟ ᱞᱮᱠᱟᱛᱮ ᱟᱫᱚ ᱟᱞᱮ ᱦᱚᱸ ᱪᱟᱞᱟᱜ ᱞᱮ ᱨᱟᱹᱥᱠᱟᱹᱜ ᱠᱟᱱᱛᱮ ᱮᱢ ᱫᱟᱲᱮᱭᱟᱜ ᱡᱮ ᱦᱮᱦᱮᱛᱩ ᱟᱵᱮᱱᱟᱜ ᱫᱚ ᱜᱟᱹᱰᱤ ᱢᱮᱱᱟᱜᱼᱟ ᱟᱫᱚ ᱟᱵᱮᱱᱟᱜ ᱜᱮ ᱞᱮ ᱟᱥᱚᱜ ᱠᱟᱱᱟ ᱱᱤᱛᱳᱜ ᱫᱚ ᱢᱮᱱᱫᱟᱞᱮ ᱟᱵᱮᱱᱟᱜ ᱫᱚ ᱵᱷᱟᱹᱜᱤ ᱧᱚᱜ ᱜᱟᱹᱰᱤ ᱢᱮᱱᱟᱜᱼᱟ ᱚᱱᱟᱞᱮᱠᱟᱛᱮ ᱦᱮᱸᱛᱚ ᱟᱹᱜᱩᱭ ᱵᱮᱱ ᱥᱮ ᱦᱮᱸ ᱛᱚ ᱚᱱᱟ ᱫᱚ ᱟᱨ ᱡᱩᱫᱤᱭᱳ ᱥᱮᱨᱚᱠᱚᱢ ᱯᱚᱭᱥᱟ ᱯᱟᱹᱛᱤ ᱠᱚ ᱵᱟᱝ ᱦᱩᱭᱩᱜ ᱠᱷᱟᱱ ᱵᱟᱨ ᱥᱤᱧ ᱜᱟᱱ ᱯᱚᱨᱮ ᱛᱮᱦᱚᱸᱞᱮ ᱮᱢᱟ ᱵᱮᱱᱟ ᱡᱮᱦᱮᱛᱩ ᱟᱵᱮᱱ ᱫᱚ ᱩᱨᱩᱢᱼᱩᱯᱨᱩᱢ ᱦᱚᱲ ᱠᱟᱱᱟ ᱵᱮᱱ ᱦᱮᱸ ᱦᱮᱸᱛᱚ ᱦᱮᱸ ᱚᱱᱟ ᱜᱮᱞᱤᱧ ᱢᱮᱱᱮᱛ ᱛᱟᱦᱮᱸᱫ ᱴᱷᱤᱠ ᱜᱮᱭᱟ ᱟᱹᱜᱩᱭ ᱵᱮᱱ ᱛᱚᱵᱮ ᱟᱞᱮ ᱦᱚᱸᱞᱮ ᱧᱮᱞ ᱟᱹᱜᱩᱭᱟ ᱫᱚᱢᱮ ᱦᱚᱲ ᱠᱚ ᱟᱥᱚᱜ ᱠᱟᱱᱟ ᱵᱟᱝᱞᱮ ᱧᱮᱞᱟᱠᱟᱫᱟ ᱟᱫᱚ ᱧᱮᱞ ᱠᱟᱜ ᱠᱷᱟᱱ ᱫᱚ ᱵᱷᱟᱞᱮᱜᱼᱟ